ᱚ ᱦᱮᱸ ᱦᱮᱸ ᱦᱮᱸ ᱢᱮᱱᱟᱜ ᱜᱮᱭᱟ ᱫᱚᱠᱟᱱᱫᱟᱨ ᱠᱟᱱ ᱜᱮᱭᱟᱹᱧ ᱥᱟᱭᱠᱮᱹᱞ ᱫᱚ ᱠᱟᱹᱴᱤᱡ ᱥᱮᱲᱟ ᱡᱚᱛᱚ ᱠᱚᱜᱮ ᱢᱮᱱᱟᱜᱼᱟ ᱡᱚᱛᱚ ᱞᱮᱠᱟᱱᱟᱜ ᱜᱮ ᱪᱮᱫ ᱞᱮᱠᱟᱱ ᱞᱟᱜᱟᱣᱟᱢᱟ ᱫᱟᱢ ᱫᱚ ᱱᱤᱛᱚᱜ ᱥᱟᱭᱠᱮᱹᱞ ᱩᱯᱚᱨ ᱨᱮᱜᱮ ᱪᱮᱫ ᱞᱮᱠᱟᱱᱟᱜᱮᱢ ᱦᱟᱛᱟ ᱯᱟᱸᱪᱦᱟᱡᱟᱨ ᱛᱷᱮᱠᱮ ᱠᱚᱢᱟᱜ ᱫᱚ ᱦᱮᱸ ᱦᱮᱸ ᱡᱚᱛᱚ ᱞᱮᱠᱟᱱᱟᱜ ᱜᱮ ᱢᱮᱱᱟᱜ ᱟᱥᱮ ᱯᱟᱸᱪ ᱦᱟᱡᱟᱨ ᱠᱟᱛᱮᱫ ᱜᱮ ᱥᱩᱨᱩ ᱟᱠᱟᱱᱟ ᱟᱫᱚ ᱱᱤᱛᱚᱜ ᱫᱚ ᱧᱮᱞ ᱧᱮᱞ ᱤᱫᱤᱭᱟᱢ ᱦᱤᱡᱩᱜ ᱟᱢ ᱦᱮᱸ ᱦᱮᱸ ᱚᱱᱟ ᱦᱚᱸ ᱜᱟᱱ ᱜᱮᱭᱟ ᱢᱮᱱᱠᱷᱟᱱ ᱥᱚᱡᱟᱭ ᱵᱤᱱᱟᱹ ᱯᱚᱭᱥᱟ ᱛᱮᱫᱚ ᱵᱟᱹᱧ ᱜᱮᱧ ᱮᱢᱚᱜᱼᱟ ᱚᱱᱠᱟ ᱫᱚ ᱦᱮᱸ ᱦᱮᱸ ᱟᱪᱪᱷᱟ

ᱟᱪᱪᱷᱟ ᱪᱷᱟ ᱴᱷᱤᱠ ᱜᱮᱭᱟ ᱥᱚᱢᱳᱭ ᱧᱮᱞ ᱠᱟᱛᱮᱫ ᱦᱤᱡᱩᱜ ᱵᱮᱱ ᱧᱮᱞ ᱤᱫᱤ ᱵᱮᱱ ᱪᱮᱫ ᱞᱮᱠᱟᱱᱟᱜ ᱵᱮᱱ ᱞᱟᱜᱟᱣᱟᱵᱮᱱᱟ ᱠᱟᱹᱴᱤᱡ ᱞᱟᱹᱴᱩ

ᱟᱪᱪᱷᱟ ᱴᱷᱤᱠ ᱜᱮᱭᱟ ᱦᱮᱸ ᱦᱮᱸ ᱚᱵᱳᱥᱥᱚᱭ ᱚᱵᱳᱥᱥᱚᱭ ᱴᱷᱤᱠ ᱜᱮᱭᱟ ᱴᱷᱤᱠ ᱜᱮᱭᱟ ᱦᱮᱸ ᱟᱪᱪᱷᱟ ᱦᱤᱡᱩᱜᱼᱟᱢ ᱥᱚᱢᱳᱭ ᱢᱚᱛᱚ ᱨᱮ ᱧᱟᱢᱟᱢ ᱴᱷᱤᱠ ᱴᱷᱤᱠ ᱜᱮᱭᱟ ᱢᱟ ᱛᱚᱵᱮ ᱦᱮᱸ ᱢᱟ ᱢᱟᱥᱮ ᱴᱷᱤᱠ ᱜᱮᱭᱟ

ᱴᱷᱤᱠ ᱜᱮᱭᱟ

ᱵᱟᱝ ᱵᱟᱝ ᱮᱢᱚᱜ ᱟᱹᱧ ᱮᱢᱚᱜ ᱟᱹᱧ ᱮᱢᱚᱜ ᱟᱹᱧ ᱟᱵᱮᱱ ᱫᱚ ᱦᱤᱡᱩᱜ ᱵᱮᱱ ᱥᱮ ᱮᱢᱚᱜ ᱟᱹᱧ ᱦᱮᱸ ᱴᱷᱤᱠ ᱜᱮᱭᱟ ᱢᱟ ᱛᱚᱵᱮ ᱱᱤᱛᱚᱜ ᱫᱚ ᱠᱟᱹᱴᱤᱡ ᱵᱮᱥᱛᱚ ᱜᱮᱭᱟᱞᱤᱧ